ᱱᱚᱜᱼᱚᱭ ᱯᱳᱞᱴᱨᱤ ᱠᱚ ᱦᱮᱸ ᱯᱳᱞᱴᱨᱤ ᱜᱮᱰᱮ ᱢᱮᱱᱟᱜ ᱠᱚᱣᱟ ᱩᱱᱠᱩ ᱜᱮᱰᱮ ᱯᱳᱞᱴᱨᱤ ᱦᱚᱸ ᱯᱳᱞᱴᱨᱤ ᱫᱚ ᱚᱱᱠᱟᱱ ᱡᱟᱭᱜᱟ ᱟᱨᱠᱤ ᱚᱱᱟ ᱚᱲᱟᱜ ᱠᱷᱚᱱ ᱠᱟᱹᱴᱤᱡ ᱥᱟᱭᱤᱴ ᱨᱮ ᱦᱮᱸ ᱠᱟ ᱡ ᱯᱷᱟᱸᱠᱟ ᱧᱚᱜ ᱡᱟᱭᱜᱟ ᱨᱮ ᱦᱚᱭᱛᱳᱧ ᱫᱚᱦᱚ ᱠᱮᱫ ᱠᱚᱣᱟ ᱟᱨᱠᱤ ᱩᱱᱠᱩ ᱫᱚ ᱢᱟᱱᱮ ᱡᱟᱹᱲ ᱯᱟᱨᱪᱟᱣ ᱞᱮᱠᱟᱛᱮ ᱥᱚᱢᱚᱭ ᱨᱮ ᱩᱱᱠᱩ ᱡᱚᱢ ᱧᱩ ᱮᱢᱟ ᱠᱚ ᱦᱩᱭᱩᱜᱼᱟ ᱡᱚᱢ ᱧᱩ ᱮᱢ ᱫᱚ ᱮᱢᱟ ᱠᱚᱣᱟ ᱦᱟᱸᱜ ᱡᱚᱢ ᱧᱩᱧ ᱮᱢᱟ ᱠᱚᱣᱟ ᱮᱵᱚᱝ ᱢᱟᱱᱮ ᱥᱚᱢᱚᱭᱨᱮ ᱩᱱᱠᱩᱣᱟᱜ ᱛᱚᱫᱵᱤᱞ ᱟᱨᱠᱤ ᱡᱮᱢᱚᱱ ᱚᱠᱟ ᱯᱚᱡᱤᱥᱮᱱ ᱨᱮ ᱢᱮᱱᱟᱜ ᱠᱚᱣᱟ ᱱᱤᱛᱳᱜ ᱱᱤᱛᱳᱜ ᱨᱟᱱ ᱠᱚ ᱵᱷᱮᱠᱥᱤᱱ ᱠᱚᱹᱧ ᱮᱢᱟ ᱠᱚᱣᱟ ᱦᱮᱸ ᱚᱱᱠᱟ ᱠᱚ ᱯᱟᱨᱪᱟ ᱤᱫᱤ ᱞᱮᱱᱠᱷᱟᱱ ᱦᱚᱭᱛᱳ ᱚᱲᱟᱜ ᱦᱚᱸ ᱟᱨ ᱠᱟᱹᱴᱤᱡ ᱤᱧ ᱢᱟᱨᱟᱝᱼᱟ ᱦᱮᱸ ᱯᱟᱨᱪᱟᱜ ᱟᱠᱚ ᱚᱲᱟᱜ ᱠᱚ ᱢᱟᱨᱟᱝ ᱧᱚᱜ ᱟᱠᱚ ᱛᱟᱲᱟᱢ ᱵᱟᱲᱟ ᱠᱚ ᱜᱟᱱᱚᱜ ᱛᱟᱠᱚ ᱢᱟ ᱛᱟᱲᱟᱢ ᱵᱟᱲᱟ ᱠᱚ ᱫᱟᱹᱲ ᱵᱟᱲᱟ ᱠᱚ ᱜᱟᱱ ᱞᱮᱱᱠᱷᱟᱱ ᱢᱟᱱᱮ ᱩᱥᱟᱹᱨᱟ ᱧᱚᱜ ᱠᱚ ᱦᱟᱨᱟᱜᱼᱟ ᱟᱨᱠᱤ ᱢᱟᱱᱮ ᱡᱟᱹᱲ ᱦᱚᱸ ᱟᱨ ᱠᱚ ᱯᱟᱨᱪᱟ ᱧᱚᱜᱚᱜᱼᱟ ᱟᱨ ᱩᱱᱠᱩ ᱦᱚᱯᱚᱱ ᱠᱚ ᱡᱮᱢᱚᱱ ᱦᱚᱯᱚᱱ ᱠᱚᱦᱚᱸ ᱦᱚᱯᱚᱱ ᱠᱚ ᱦᱚᱭᱛᱳ ᱠᱟᱹᱴᱤᱡ ᱩᱱᱠᱩ ᱦᱚᱭᱛᱳ ᱞᱟᱹᱴᱷᱩ ᱠᱚ ᱪᱟᱞᱟᱣ ᱤᱫᱤᱜᱼᱟ ᱦᱚᱭᱛᱳ ᱠᱟᱹᱴᱤᱡ ᱪᱚᱸᱦᱚᱠ ᱥᱟᱺᱦᱤᱡ ᱟᱞᱟᱫᱟ ᱵᱷᱟᱵᱽ ᱫᱚᱦᱚ ᱠᱮᱫ ᱠᱚᱣᱟ ᱩᱱᱠᱩ ᱫᱚ ᱟᱞᱟᱫᱟ ᱵᱷᱟᱵᱛᱮ ᱫᱚᱦᱚ ᱠᱟᱛᱮ ᱥᱚᱢᱚᱭᱨᱮ ᱩᱱᱠᱩ ᱦᱚᱸ ᱢᱟᱱᱮ ᱜᱷᱚᱱᱚ ᱜᱷᱚᱱᱚ ᱧᱮᱞᱟᱠᱚ ᱦᱳᱭᱳᱜᱼᱟ ᱦᱮᱸ ᱡᱚᱢ ᱠᱚ ᱫᱟᱜ ᱠᱚ ᱢᱟᱱᱮ ᱯᱚᱨᱤᱪᱚᱨᱡᱟ ᱠᱚ ᱦᱩᱭᱩᱜᱼᱟ ᱟᱨ ᱚᱱᱟ ᱡᱟᱦᱟᱸ ᱡᱟᱦᱟᱸ ᱢᱟᱱᱮ ᱤᱭᱟᱹ ᱟᱵᱚᱨᱡᱚᱱᱟ ᱠᱚ ᱛᱟᱦᱮᱱᱟ ᱚᱱᱟᱠᱚ ᱯᱷᱟᱨᱪᱟ ᱤᱫᱤ ᱦᱩᱭᱩᱜᱼᱟ ᱦᱩᱸ ᱚᱱᱠᱟ ᱠᱟᱛᱮ ᱩᱱᱠᱩ ᱫᱚ ᱚᱱᱟ ᱦᱟᱨᱟᱵᱩᱨᱩ ᱤᱫᱤ ᱠᱚ ᱦᱩᱭᱩᱜᱼᱟ ᱟᱨ ᱯᱚᱨᱚᱥᱯᱚᱨ ᱚᱱᱠᱟ ᱠᱚ ᱦᱟᱨᱟᱵᱩᱨᱩ ᱪᱟᱞᱟᱜᱼᱟ ᱟᱛᱚ ᱚᱱᱠᱟ ᱠᱟᱛᱮ ᱜᱮ ᱡᱟᱹᱲ ᱫᱚ ᱢᱟᱱᱮ ᱯᱟᱨᱪᱟ ᱤᱫᱤᱜ ᱛᱤᱧᱟᱹ ᱟᱨ ᱢᱟᱱᱮ ᱢᱟᱨᱟᱝ ᱪᱟᱞᱟᱜᱼᱟ ᱟᱨᱠᱤ